ᱞᱟᱠᱪᱟᱨ ᱨᱮ ᱢᱩᱬᱩᱫ ᱡᱤᱵᱤᱠᱟ ᱫᱚ ᱮᱱᱮᱡ ᱥᱮᱹᱨᱮᱹᱧ ᱠᱟᱱᱟ ᱦᱚᱲ ᱚᱱᱟ ᱡᱤᱵᱤᱠᱟ ᱨᱮ ᱟᱹᱰᱤ ᱡᱟᱹᱥᱛᱤ ᱠᱚ ᱥᱮᱞᱮᱫ ᱟᱠᱟᱱᱟ ᱪᱮᱫᱟᱜ ᱥᱮ ᱱᱚᱶᱟ ᱨᱮ ᱠᱟᱹᱣᱰᱤ ᱦᱟᱢᱮᱴ ᱥᱟᱶᱛᱮ ᱨᱟᱹᱥᱠᱟᱹ ᱦᱚᱸᱠᱚ ᱧᱟᱢ ᱮᱫᱟ